ᱡᱮᱢᱚᱱᱠᱤ ᱠᱳᱵᱷᱤᱰ ᱱᱟᱭᱤᱱᱴᱤᱱ ᱱᱟᱭᱤᱱᱴᱤᱱ ᱢᱚᱦᱟᱢᱟᱨᱤ ᱨᱮ ᱟᱞᱮ ᱱᱚᱣᱟ ᱫᱤᱥᱚᱢᱨᱮ ᱡᱚᱠᱷᱚᱱ ᱵᱟ ᱴᱚᱴᱷᱟᱨᱮ ᱥᱟᱸᱜᱷᱟᱨᱤᱭᱟᱹ ᱠᱚᱠᱚ ᱦᱟᱹᱡᱩᱜᱠᱟᱱ ᱛᱮᱦᱮᱱᱚᱜᱼᱟ ᱩᱱ ᱥᱚᱢᱚᱭᱫᱚ ᱟᱞᱮ ᱱᱚᱣᱟ ᱟᱛᱳ ᱠᱚᱨᱮᱦᱚᱸ ᱵᱟᱠᱚ ᱵᱚᱞᱚ ᱚᱪᱚᱣᱟᱠᱚ ᱠᱟᱱ ᱛᱮᱦᱮᱱᱚᱜᱼᱟ ᱡᱮᱢᱚᱱᱠᱤ ᱩᱱ ᱥᱚᱢᱚᱭ ᱫᱚ ᱟᱹᱰᱤ ᱞᱟᱹᱴᱩᱛᱮ ᱟᱹᱰᱤ ᱞᱟᱹᱴᱩ ᱨᱩᱣᱟᱹ ᱵᱚᱞᱚᱣᱠᱟᱱ ᱛᱮᱦᱮᱱᱚᱜᱼᱟ ᱞᱟᱹᱴᱩ ᱨᱩᱣᱟᱹ ᱵᱚᱞᱚᱣ ᱟᱠᱟᱱ ᱛᱮᱦᱮᱱᱚᱜᱼᱟ ᱢᱟᱱᱮ ᱚᱱᱠᱟᱜᱮ ᱦᱚᱲᱠᱚ ᱢᱮᱱᱮᱫᱠᱟᱱ ᱛᱮᱦᱮᱱᱚᱜᱼᱟ ᱡᱮ ᱩᱱᱤ ᱡᱟᱦᱟᱸᱭ ᱵᱟᱨᱦᱮ ᱫᱤᱥᱚᱢ ᱠᱷᱚᱱᱠᱚ ᱦᱤᱡᱩᱜᱚᱜᱼᱟ ᱦᱚᱲ ᱵᱟᱨᱦᱮ ᱠᱷᱚᱱᱟᱜ ᱦᱚᱲᱠᱚ ᱦᱤᱡᱩᱜᱚᱜ ᱠᱟᱱᱟ ᱚᱸᱰᱮᱫᱚ ᱚᱸᱰᱮ ᱠᱷᱚᱱᱟᱜᱠᱚ ᱦᱮᱡ ᱠᱟᱛᱮᱫ ᱫᱚ ᱩᱱᱠᱚ ᱵᱷᱤᱛᱨᱤ ᱨᱮᱦᱚᱸ ᱯᱟᱪᱮᱫ ᱚᱱᱠᱟᱱ ᱡᱤᱱᱤᱥ ᱢᱮᱱᱟᱜ ᱠᱷᱟᱱ ᱨᱩᱣᱟᱹᱼᱦᱟᱥᱩ ᱢᱟᱱᱮ ᱚᱱᱟᱫᱚ ᱢᱤᱫ ᱮᱠᱮᱨ ᱯᱚᱨ ᱮᱠ ᱢᱟᱱᱮ ᱮᱴᱟᱜ ᱦᱚᱲᱴᱷᱮᱱ ᱩᱪᱟᱹᱲᱚᱜ ᱠᱟᱱᱟ ᱚᱱᱟ ᱠᱚᱠᱷᱚᱱ ᱛᱮᱜᱮ ᱚᱱᱠᱟᱫᱚ ᱦᱩᱭᱩᱜ ᱠᱟᱱ ᱛᱮᱦᱮᱱᱚᱜᱼᱟ ᱢᱟᱱᱮ ᱟᱛᱳ ᱛᱮᱫᱚ ᱵᱟᱠᱚ ᱵᱚᱞᱚ ᱚᱪᱚᱣᱟᱠᱚ ᱠᱟᱱ ᱛᱮᱦᱮᱱᱚᱜᱼᱟ ᱩᱱᱠᱩᱫᱚ ᱡᱚᱠᱷᱚᱱ ᱵᱟᱨᱦᱮ ᱠᱷᱚᱱᱠᱚ ᱦᱤᱡᱩᱜᱠᱟᱱ ᱛᱮᱦᱮᱱᱚᱜᱼᱟ ᱵᱟᱨᱦᱮ ᱠᱷᱚᱱ ᱩᱱᱠᱩᱫᱚ ᱵᱟᱨᱦᱮ ᱠᱷᱚᱱ ᱦᱮᱡ ᱠᱟᱛᱮᱫ ᱚᱲᱟᱜᱛᱮᱫᱚ ᱵᱟᱠᱚ ᱵᱚᱞᱚ ᱚᱪᱚᱣᱟᱠᱚ ᱠᱟᱱ ᱛᱮᱦᱮᱱᱚᱜᱼᱟ ᱩᱱᱠᱩᱫᱚ ᱚᱱᱟ ᱟᱰᱮᱯᱟᱥᱮ ᱡᱟᱭᱜᱟ ᱨᱮᱠᱚ ᱫᱚᱦᱚᱭᱮᱫᱠᱚ ᱛᱮᱦᱮᱱᱟ ᱮᱴᱟᱜ ᱮᱴᱟᱜ ᱡᱟᱭᱜᱟᱨᱮ ᱡᱮᱢᱚᱱᱠᱤ ᱦᱟᱱᱮ ᱫᱟᱨᱮ ᱞᱟᱛᱟᱨ ᱠᱚᱨᱮ ᱵᱟ ᱛᱟᱺᱵᱩ ᱠᱟᱛᱮᱫᱠᱚ ᱫᱚᱦᱚᱭᱮᱫᱠᱚ ᱛᱮᱦᱮᱱᱟ ᱟᱨ ᱟᱨ ᱚᱱᱠᱟ ᱪᱤᱠᱤᱛᱥᱥᱟ ᱠᱟᱛᱮᱫᱜᱮ ᱢᱟᱱᱮ ᱦᱚᱥᱯᱤᱴᱟᱞ ᱥᱟᱨᱵᱷᱤᱥ ᱚᱱᱟ ᱚᱱᱛᱮ ᱠᱩᱞ ᱠᱟᱛᱮᱫ ᱢᱟᱱᱮ ᱪᱤᱠᱤᱛᱥᱥᱟ ᱠᱟᱛᱮᱫᱠᱚ ᱟᱹᱜᱩᱭᱮᱫᱠᱚ ᱛᱮᱦᱮᱱᱚᱜᱼᱟ ᱢᱟᱱᱮ ᱚᱠᱚᱭᱠᱚ ᱴᱷᱮᱱ ᱚᱱᱠᱟᱱ ᱡᱤᱱᱤᱥ ᱢᱮᱱᱟᱜᱼᱟ ᱡᱮᱢᱚᱱᱠᱤ ᱠᱚᱨᱚᱱᱟ ᱠᱚᱨᱚᱱᱟ ᱢᱮᱱᱟᱜᱼᱟ ᱩᱱᱠᱩ ᱠᱚᱫᱚ ᱵᱟᱠᱚ ᱟᱹᱜᱩᱭᱮᱫᱠᱚ ᱛᱮᱦᱮᱱᱚᱜᱼᱟ ᱚᱲᱟᱜᱛᱮᱫᱚ ᱟᱨ ᱵᱟᱠᱚ ᱵᱚᱞᱚ ᱚᱪᱚᱣᱟᱠᱚ ᱠᱟᱱᱟ ᱟᱨ ᱡᱟᱦᱟᱸ ᱞᱮᱠᱟᱱ ᱦᱚᱲᱜᱮ ᱥᱟᱸᱜᱷᱟᱨᱤᱭᱟᱹ ᱠᱚᱠᱚ ᱦᱤᱡᱩᱜᱠᱟᱱ ᱛᱮᱦᱮᱱᱚᱜᱼᱟ ᱡᱟᱦᱟᱸ ᱮᱴᱟᱜᱼᱮᱴᱟᱜ ᱟᱛᱳ ᱠᱷᱚᱱᱟᱜ ᱩᱱᱠᱩᱦᱚᱸ ᱵᱟᱠᱚ ᱵᱚᱞᱚ ᱚᱪᱚᱣᱟᱠᱚ ᱠᱟᱱ ᱛᱮᱦᱮᱱᱚᱜᱼᱟ ᱱᱚᱣᱟᱫᱚ ᱢᱤᱫᱴᱮᱱ ᱨᱩᱣᱟᱹ ᱠᱚᱠᱷᱟᱱᱛᱮ ᱱᱚᱣᱟ ᱠᱚᱠᱷᱚᱱᱛᱮ ᱵᱟᱠᱚ ᱵᱚᱞᱚ ᱚᱪᱚᱣᱟᱠᱚ ᱠᱟᱱ ᱛᱦᱮᱱᱚᱜᱼᱟ